ᱯᱟᱭᱨᱟᱜ ᱚᱠᱛᱮ ᱫᱚ ᱚᱱᱟ ᱴᱤᱭᱩ ᱢᱟᱪᱮ ᱜᱟᱹᱰᱤ ᱜᱟᱹᱰᱤ ᱨᱮᱭᱟᱜ ᱴᱤᱭᱩᱵᱽ ᱚᱱᱟᱛᱮ ᱠᱚ ᱯᱟᱭᱨᱟᱜᱼᱟᱱ ᱠᱚ ᱟᱨ ᱚᱱᱟᱛᱮ ᱦᱚᱸ ᱦᱟᱹᱠᱩ ᱠᱚᱦᱚᱸ ᱠᱚ ᱥᱟᱵ ᱠᱚᱜᱮᱭᱟ ᱥᱟᱵ ᱦᱚᱸ ᱚᱱᱟᱨᱮ ᱫᱮᱡ ᱠᱟᱛᱮ ᱡᱟᱞᱟᱢ ᱠᱚ ᱰᱮᱢ ᱠᱚᱨᱮ ᱠᱚ ᱚᱰᱟ ᱯᱟᱹᱥᱤ ᱡᱮᱞᱟᱢ ᱦᱟᱹᱠᱩ ᱯᱟᱹᱥᱤ ᱱᱟᱦᱟᱜ ᱚᱱᱟ ᱛᱮᱠᱚ ᱴᱤᱭᱩ ᱛᱮᱠᱚ ᱫᱩᱲᱩᱵ ᱠᱚᱜᱼᱟ ᱠᱚ ᱴᱤᱭᱩ ᱨᱮ ᱟᱨ ᱵᱟᱹᱭ ᱵᱟᱹᱭ ᱛᱮ ᱦᱟᱱᱛᱮ ᱠᱚ ᱛᱤ ᱛᱮᱠᱚ ᱦᱮᱞᱠᱚᱢ ᱦᱮᱞᱠᱚᱢ ᱤᱫᱤᱭᱟᱠᱚ ᱟᱡ ᱛᱮᱜᱮ ᱦᱟᱱᱛᱮ ᱫᱟᱹᱲ ᱤᱫᱤᱭᱟ ᱟᱨ ᱯᱟᱹᱥᱤ ᱠᱚᱠᱚ ᱚᱰᱟᱣᱟ ᱚᱱᱟ ᱥᱟᱶᱛᱮ ᱡᱟᱦᱟᱱᱟᱜ ᱡᱟᱦᱟᱸ ᱠᱚᱨᱮ ᱠᱚ ᱦᱚᱲ ᱠᱚᱠᱚ ᱩᱱᱩᱢ ᱠᱚ ᱟᱨ ᱵᱟᱝ ᱠᱚ ᱟᱹᱪᱩᱜᱼᱟ ᱩᱱᱠᱩ ᱚᱣᱟᱨ ᱞᱟᱹᱜᱤᱫ ᱦᱚᱸ ᱚᱱᱠᱟᱱᱟᱜ ᱜᱮ ᱢᱤᱫᱴᱟᱝ ᱢᱮᱱᱟᱜᱼᱟ ᱚᱱᱟ ᱫᱚᱠᱚ ᱢᱮᱱᱟ ᱵᱳᱴ ᱵᱳᱴ ᱩᱱᱠᱩ ᱫᱚᱠᱚ ᱡᱟᱦᱟᱸ ᱠᱚᱨᱮ ᱦᱚᱲ ᱠᱚᱠᱚ ᱩᱱᱩᱢ ᱠᱚᱜᱼᱟ ᱩᱱᱠᱩ ᱠᱚ ᱯᱟᱱᱛᱮ ᱠᱚᱣᱟ ᱩᱱᱠᱩ ᱫᱚᱠᱚ ᱦᱚᱨᱚᱜᱟ ᱚᱱᱟ ᱡᱮᱠᱮᱴ ᱱᱟᱦᱟᱜ ᱡᱮᱠᱮᱴ ᱢᱟᱱᱟᱣᱱᱟ ᱚᱜᱽᱱᱤ ᱥᱚᱢᱚᱭ ᱡᱟᱦᱟᱸ ᱞᱮᱠᱟᱱᱟᱜ ᱠᱚ ᱦᱚᱨᱚᱜᱟᱠᱚ ᱚᱱᱠᱟᱱᱟᱜ ᱡᱮᱠᱮᱴ ᱠᱚ ᱦᱚᱨᱚᱜᱟ ᱢᱮᱫ ᱯᱚᱨᱮ ᱪᱚᱥᱢᱟ ᱠᱚᱠᱚ ᱦᱚᱨᱚᱜᱟ ᱟᱨ ᱞᱩᱛᱩᱨ ᱠᱚᱨᱮ ᱦᱚᱸ ᱠᱚ ᱞᱟᱜᱟᱣ ᱠᱟᱜᱼᱟ ᱡᱮᱢᱚᱱ ᱞᱩᱛᱩᱨᱮ ᱫᱟᱜ ᱟᱞᱚ ᱵᱚᱞᱚᱱ ᱢᱟ ᱟᱨᱚ ᱱᱚᱠᱟᱱ ᱢᱮᱫ ᱠᱚᱨᱮ ᱦᱚᱸᱠᱚ ᱪᱚᱥᱢᱟ ᱠᱚ ᱢᱮᱫ ᱠᱚᱨᱮ ᱫᱟᱜ ᱟᱞᱚ ᱵᱚᱞᱚᱱ ᱢᱟ ᱚᱱᱮ ᱚᱱᱠᱟᱱᱟᱜ ᱫᱚ ᱚᱱᱟᱛᱮ ᱚᱱᱟ ᱫᱚᱵᱚ ᱩᱱᱠᱩ ᱠᱚ ᱚᱱᱟ ᱥᱟᱢᱟᱱ ᱟᱠᱚᱣᱟᱜ ᱛᱟᱠᱚ ᱢᱮᱱᱟᱜᱼᱟ ᱜᱨᱤᱱ ᱡᱤᱠᱮᱴ ᱚᱱᱟ ᱢᱟᱱᱮ ᱫᱟᱜ ᱵᱷᱤᱛᱟᱹᱨ ᱨᱮ ᱵᱚᱞᱚ ᱠᱟᱛᱮ ᱦᱚᱸ ᱩᱱᱤ ᱢᱤᱫ ᱦᱚᱲᱮᱢ ᱴᱷᱤᱠᱟᱹ ᱫᱟᱲᱮ ᱟᱭᱟ ᱡᱮ ᱵᱟᱝᱟ ᱱᱩᱭ ᱟᱞᱮᱭᱤᱡ ᱦᱚᱲ ᱠᱟᱱᱟᱭ ᱱᱚᱰᱮ ᱢᱮᱱᱟᱭᱟ ᱢᱤᱫᱴᱮᱡ ᱚᱱᱟ ᱫᱚ ᱢᱟᱱᱮ ᱡᱟᱦᱟᱱᱟᱜ ᱛᱮᱜᱮ ᱚᱱᱟ ᱫᱚ ᱡᱷᱤᱠ ᱡᱷᱤᱠ ᱧᱮᱞᱚᱜᱼᱟ ᱫᱟᱜ ᱨᱮᱢ ᱪᱮᱛᱟᱱ ᱠᱷᱚᱱᱮᱢ ᱞᱟᱭᱤᱴ ᱨᱮ ᱵᱷᱤᱛᱟᱹᱨ ᱨᱮ ᱡᱷᱤᱠ ᱡᱷᱤᱠ ᱡᱷᱟᱞᱠᱟ ᱚᱱᱟ ᱫᱚ ᱨᱮᱰᱤᱭᱚᱢ ᱞᱮᱠᱟᱱᱟᱜ ᱠᱟᱱᱟ ᱨᱮᱰᱤᱭᱚᱢ ᱥᱩᱛᱟᱹᱢ ᱚᱱᱟ ᱫᱚ ᱢᱟᱱᱮ ᱞᱟᱭᱤᱴ ᱯᱷᱳᱠᱟᱥ ᱚᱸᱰᱮ ᱵᱟᱡᱟᱣᱮᱱ ᱠᱷᱟᱱ ᱜᱮ ᱡᱷᱤᱠ ᱡᱷᱤᱠ ᱧᱮᱞᱚᱜᱼᱟ ᱡᱟᱦᱟᱭ ᱜᱮ ᱚᱸᱰᱮ ᱴᱷᱤᱠᱟᱹ ᱫᱟᱲᱮᱭᱟᱜᱼᱟᱭ ᱡᱮᱢᱚᱱ ᱱᱚᱰᱮ ᱟᱨ ᱢᱤᱫ ᱦᱚᱲ ᱚᱠᱚᱭ ᱪᱚᱯᱟᱞᱮ ᱢᱮᱱᱟᱭᱟ ᱚᱱᱠᱟᱱᱟᱜ ᱩᱱᱠᱩ ᱫᱚᱠᱚ ᱦᱚᱨᱚᱜᱟ ᱩᱱᱠᱩ ᱡᱟᱦᱟᱸ ᱠᱚ ᱯᱟᱱᱛᱮ ᱠᱚ ᱦᱚᱲ ᱠᱚᱠᱚ ᱩᱱᱩᱢ ᱠᱚ ᱟᱨ ᱵᱟᱝ ᱡᱟᱦᱟᱸᱭ ᱜᱮ ᱟ ᱛᱩᱜ ᱠᱟᱱ ᱚᱱᱠᱟᱱᱟᱜ ᱦᱚᱸ ᱵᱟᱠᱷᱟᱨ ᱦᱚᱸ ᱚᱱᱠᱟᱱᱟᱜ ᱦᱚᱸᱠᱚ ᱦᱚᱨᱚᱜ ᱜᱮᱭᱟ ᱟᱫᱚ ᱚᱱᱟ ᱫᱚ ᱟᱹᱰᱤ ᱦᱩᱥᱭᱟᱹᱨ ᱩᱱᱠᱩ ᱞᱟᱹᱜᱤᱫ ᱫᱚ